ᱟᱢ ᱚᱠᱚᱭ ᱢᱮᱱᱮᱫᱼᱟᱢ ᱟᱪᱪᱷᱟ ᱰᱚᱢᱟᱱ ᱢᱟᱨᱰᱤ ᱪᱮᱫ ᱠᱚ ᱫᱚᱠᱟᱱ ᱨᱮ ᱢᱮᱱᱟᱜᱼᱟ ᱚ ᱪᱟᱣᱞᱮ ᱦᱚᱸ ᱢᱮᱱᱟᱜᱼᱟ ᱟᱪᱪᱷᱟ ᱪᱟᱣᱞᱮ ᱫᱚᱨᱠᱟᱨ ᱫᱟᱹᱞ ᱫᱚᱨᱠᱟᱨ ᱟᱨ ᱥᱩᱱᱩᱢ ᱠᱚ ᱥᱟᱥᱟᱝ ᱠᱚ ᱢᱚᱥᱞᱟ ᱠᱚ ᱵᱩᱞᱩᱝ ᱠᱚ ᱢᱟᱹᱨᱤᱡ ᱠᱚ

ᱦᱮᱸ ᱤᱭᱟᱹ ᱚᱲᱟᱜ ᱨᱮ ᱞᱟᱹᱜᱤᱫ ᱦᱳᱭ ᱢᱟᱹᱭᱱᱟᱹ ᱵᱷᱳᱨ ᱨᱮᱱᱟᱜ

ᱡᱟᱦᱟᱱᱟᱜ ᱠᱚᱫᱚ ᱤᱱᱟᱹ ᱠᱚᱜᱮ ᱟᱨ ᱦᱩᱭᱮᱱᱟ ᱵᱟᱝᱜᱮ ᱤᱫᱤᱭᱟᱞᱤᱧ ᱢᱟᱹᱱᱦᱟᱹ ᱠᱮ ᱢᱟᱹᱱᱦᱟᱹ ᱞᱤᱧ ᱥᱮᱱᱚᱜᱼᱟ ᱟᱹᱜᱩᱭᱟᱞᱤᱧ ᱦᱳᱭ ᱰᱤᱥᱠᱟᱣᱩᱱᱴ ᱮᱢ ᱮᱢᱟᱭᱟ

ᱦᱳᱭ ᱦᱳᱭ ᱦᱳᱭ ᱚᱱᱟ ᱜᱮ ᱠᱟᱛᱷᱟ ᱟᱪᱪᱷᱟ ᱦᱳᱭ ᱚ ᱦᱚᱸ ᱪᱮᱫ ᱞᱮᱠᱟ ᱛᱚᱵᱮ ᱫᱟᱢᱫᱚ

ᱦᱳᱭ ᱩᱛᱩ ᱥᱟᱵᱟᱱ ᱠᱚ ᱟᱹᱞᱩ ᱠᱚ ᱫᱚᱨᱠᱟᱨ ᱜᱮ ᱟᱹᱞᱩ ᱠᱚ ᱯᱮᱭᱟᱡ ᱠᱚ ᱦᱳᱭ ᱚᱱᱟ ᱦᱚᱸ ᱠᱟᱛᱷᱟ ᱠᱟᱱ ᱜᱮᱭᱟ ᱦᱳᱭ ᱦᱳᱭ ᱟᱪᱪᱷᱟ ᱚ ᱵᱟᱣ ᱯᱚᱭᱛᱟᱞᱤᱥ ᱵᱟᱨ ᱠᱤᱡᱤ ᱜᱟᱱ ᱚ ᱤᱱᱟᱹᱜ ᱠᱷᱟᱱ ᱜᱮ ᱦᱩᱭᱩᱜᱼᱟ

ᱟᱪᱪᱷᱟ ᱦᱳᱭ ᱛᱚ ᱦᱳᱭ ᱦᱳᱭ ᱴᱷᱤᱠ

ᱦᱳᱭ ᱦᱳᱭ ᱴᱷᱤᱠ ᱜᱮᱭᱟ ᱛᱚᱵᱮ